ᱟᱞᱮ ᱟᱹᱛᱩ ᱨᱮ ᱢᱤᱫᱴᱟᱝ ᱞᱟᱭᱵᱮᱨᱤ ᱢᱮᱱᱟᱜ ᱠᱟᱫᱟ ᱟᱨ ᱚᱱᱟ ᱞᱟᱭᱵᱨᱮᱨᱤ ᱛᱟᱸᱦᱮᱱ ᱠᱷᱟᱛᱤᱨ ᱟᱹᱰᱤ ᱢᱚᱸᱡ ᱜᱮ ᱵᱩᱡᱷᱟᱹᱜᱼᱟ ᱟᱨ ᱞᱟᱭᱵᱨᱮᱨᱤ ᱨᱮ ᱵᱳᱭ ᱯᱟᱲᱦᱟᱣ ᱠᱚᱦᱚᱸ ᱢᱚᱸᱡ ᱜᱮ ᱠᱟᱹᱴᱤᱡ ᱠᱟᱹᱴᱤᱡ ᱦᱚᱲ ᱛᱮ ᱜᱚᱞᱯᱷᱚ ᱯᱟᱲᱦᱟᱣ ᱟᱹᱰᱤ ᱵᱮᱥ ᱜᱮ ᱵᱩᱡᱷᱟᱹᱜᱼᱟ ᱟᱨ ᱜᱚᱞᱯᱷᱚ ᱪᱷᱟᱲᱟ ᱦᱚᱸ ᱟᱨᱦᱚᱸ ᱱᱟᱱᱟ ᱦᱩᱱᱟᱹᱨ ᱵᱳᱭ ᱢᱮᱱᱟᱜ ᱠᱟᱫᱟ ᱡᱟᱸᱦᱟᱱᱟᱜ ᱱᱟᱜᱟᱢ ᱨᱮᱱᱟᱜ ᱠᱚ ᱥᱮ ᱟᱨᱦᱚᱸ ᱤᱝᱞᱤᱥ ᱠᱚᱨᱮᱱᱟᱜ ᱵᱳᱭ ᱢᱮᱱᱟᱜ ᱟᱠᱟᱫᱟ ᱚᱱᱟ ᱠᱚ ᱠᱷᱟᱛᱤᱨ ᱵᱮᱥ ᱟᱹᱰᱤ ᱢᱚᱸᱡ ᱞᱟᱭᱵᱨᱮᱨᱤ ᱨᱮ ᱯᱟᱲᱦᱟᱣ ᱢᱚᱸᱡ ᱜᱤᱧ ᱵᱩᱡᱷᱟᱹᱣ ᱜᱮᱭᱟ